ᱤᱧᱟᱹᱜ ᱜᱤᱫᱽᱨᱟᱹ ᱵᱤᱫᱟᱹᱞ ᱨᱮ ᱯᱟᱹᱦᱤᱞ ᱴᱨᱤᱯ ᱫᱚ ᱦᱩᱭᱩᱜ ᱠᱟᱱᱟ ᱦᱟᱡᱟᱨ ᱫᱩᱣᱟᱨᱤ ᱫᱟᱬᱟᱱ ᱱᱚᱣᱟ ᱫᱚ ᱥᱠᱩᱞ ᱠᱷᱚᱱ ᱠᱚ ᱤᱫᱤ ᱞᱮᱫ ᱞᱮᱭᱟ ᱮᱵᱚᱝ ᱱᱤᱭᱟᱹ ᱫᱚ ᱤᱧᱟᱹᱜ ᱯᱟᱹᱦᱤᱞ ᱴᱨᱤᱯ ᱛᱟᱦᱮᱸ ᱠᱟᱱ ᱛᱮ ᱟᱹᱰᱤ ᱠᱩᱥᱤᱧ ᱵᱩᱡᱷᱟᱹᱣ ᱞᱮᱫᱟ ᱱᱚᱣᱟ ᱴᱨᱤᱯ ᱪᱟᱞᱟᱣ ᱠᱟᱛᱮᱫ ᱤᱛᱤᱦᱟᱥ ᱵᱟᱨᱮᱛᱮ ᱟᱭᱢᱟ ᱠᱤᱪᱷᱩᱧ ᱵᱟᱲᱮ ᱵᱟᱲᱟᱭ ᱫᱟᱲᱮᱭᱟᱜ ᱠᱟᱱ ᱛᱟᱦᱮᱸᱱᱟ ᱮᱵᱚᱝ ᱡᱟᱦᱟᱸ ᱦᱟᱡᱟᱨ ᱫᱩᱣᱟᱨᱤ ᱞᱮ ᱪᱟᱞᱟᱣ ᱞᱮᱱᱟ ᱚᱱᱟ ᱦᱟᱡᱟᱨ ᱫᱩᱣᱟᱨᱤ ᱢᱤᱭᱩᱡᱤᱭᱟᱢ ᱵᱷᱤᱛᱨᱤ ᱨᱮ ᱯᱟᱹᱦᱤᱞ ᱠᱚᱣᱟᱜ ᱨᱟᱡᱟᱣᱟᱜ ᱟᱭᱢᱟ ᱟᱜ ᱥᱟᱨ ᱵᱚᱱᱫᱩᱠ ᱮᱵᱚᱝ ᱦᱟ ᱛᱤᱭᱟᱜ ᱰᱟᱴᱟ ᱟᱭᱢᱟ ᱨᱚᱠᱚᱢ ᱠᱟᱹᱨᱩ ᱠᱟᱨᱡᱚ ᱵᱟᱞᱟ ᱚᱱᱟ ᱢᱤᱭᱩᱡᱤᱭᱟᱢ ᱵᱷᱤᱛᱤ ᱨᱮ ᱛᱟᱦᱮᱸ ᱠᱟᱱᱟ ᱮᱵᱚᱝ ᱚᱱᱟ ᱠᱚ ᱧᱮᱞ ᱛᱮ ᱤᱧ ᱟᱭᱢᱟ ᱠᱤᱪᱷᱩᱧ ᱵᱟᱲᱟᱭ ᱞᱮᱫᱟ ᱟᱭᱢᱟ ᱟᱹᱰᱤ ᱟᱸᱴ ᱠᱷᱩᱥᱤᱜᱤᱧ ᱵᱩᱡᱷᱟᱹᱣ ᱞᱮᱫᱟ ᱤᱱᱟᱹ ᱛᱟᱭᱱᱚᱢ ᱚᱸᱰᱮ ᱟᱨᱚ ᱟᱭᱢᱟ ᱨᱟᱡᱟ ᱠᱚᱣᱟᱜ ᱥᱚᱢᱟᱫᱷᱤ ᱠᱚᱞᱮ ᱧᱮᱞ ᱞᱮᱫᱟ ᱢᱤᱫᱴᱮᱱ ᱢᱚᱛᱤᱡᱷᱤᱞ ᱛᱟᱦᱮᱸ ᱠᱟᱱᱟ ᱚᱱᱟ ᱦᱚᱸᱞᱮ ᱧᱮᱞ ᱞᱮᱫᱟ ᱟᱨ ᱚᱱᱟ ᱯᱟᱥᱮ ᱨᱮᱜᱮ ᱟᱨ ᱛᱷᱚᱲᱟ ᱥᱮᱱ ᱠᱟᱛᱮᱫ ᱢᱤᱫ ᱴᱮᱱ ᱜᱳᱞᱟᱯᱵᱟᱜᱽ ᱵᱚᱞᱮ ᱡᱟᱭᱜᱟ ᱢᱮᱱᱟᱜᱼᱟ ᱚᱸᱰᱮ ᱦᱚᱸᱞᱮ ᱪᱟᱞᱟᱣ ᱞᱮᱱᱟ ᱚᱸᱰᱮ ᱦᱚᱸ ᱟᱭᱢᱟ ᱠᱤᱪᱷᱩᱞᱮ ᱧᱮᱞ ᱞᱮᱫᱟ ᱟᱨ ᱚᱱᱟ ᱠᱚ ᱢᱚᱫᱽᱫᱷᱮ ᱫᱚ ᱚᱸᱰᱮ ᱦᱚᱸ ᱚᱸᱰᱮ ᱠᱷᱚᱱ ᱦᱚᱸ ᱢᱤᱫᱴᱮᱱ ᱥᱩᱲᱚᱝᱜᱚ ᱞᱮ ᱧᱮᱞ ᱞᱮᱫᱟ ᱡᱟᱦᱟᱸ ᱫᱚ ᱠᱚ ᱢᱮᱱ ᱫᱟ ᱡᱮ ᱱᱤᱭᱟᱹ ᱜᱳᱞᱟᱯᱵᱟᱜᱽ ᱠᱷᱚᱱ ᱱᱚᱣᱟ ᱫᱚ ᱦᱟᱡᱟᱨ ᱫᱟᱨᱮ ᱦᱟᱡᱟᱨᱫᱩᱣᱟᱨᱤ ᱦᱤᱡᱩᱜ ᱨᱮᱭᱟᱜ ᱢᱤᱫᱴᱮᱱ ᱜᱩᱯᱛᱚ ᱥᱩᱲᱚᱝᱜᱚ ᱠᱟᱱᱟ ᱡᱟᱦᱟᱸ ᱫᱚ ᱚᱛ ᱵᱷᱤᱛᱨᱤ ᱵᱷᱤᱛᱨᱤ ᱛᱮ ᱦᱟᱡᱟᱨᱰᱩᱣᱟᱨᱤ ᱥᱮᱫ ᱮᱢ ᱥᱮᱴᱮᱨ ᱫᱟᱲᱮᱭᱟᱜᱼᱟ ᱮᱵᱚᱝ ᱡᱟᱦᱟᱸ ᱥᱚᱛᱨᱩ ᱠᱚᱠᱚ ᱦᱮᱡ ᱞᱮᱱ ᱠᱷᱟᱱ ᱪᱮᱫ ᱠᱟᱢ ᱢᱚᱠᱟᱵᱤᱞᱟ ᱮᱢ ᱫᱟᱲᱮᱣ ᱠᱚᱣᱟ ᱚᱸᱰᱮ ᱢᱤᱫ ᱴᱮᱱ ᱞᱟᱭᱤᱴ ᱛᱟᱦᱮᱸ ᱠᱟᱱᱟ ᱚᱱᱟ ᱞᱟᱭᱤᱴ ᱛᱮ ᱧᱮᱞ ᱠᱟᱛᱮᱫ ᱠᱚ ᱵᱩᱡᱷᱟᱹᱣ ᱫᱟᱲᱮᱭᱟᱜ ᱠᱟᱱ ᱛᱟᱦᱮᱸᱱᱟ ᱚᱱᱟᱛᱮ ᱤᱧ ᱫᱚ ᱱᱤᱭᱟᱹ ᱫᱚ ᱟᱹᱰᱤ ᱢᱮᱢᱚᱨᱮᱵᱚᱞ ᱵᱟᱞᱟ ᱴᱨᱤᱯ ᱛᱟᱦᱮᱸ ᱠᱟᱱ ᱛᱤᱧᱟ